ᱵᱮᱭᱟᱢ ᱠᱚ ᱠᱚᱨᱟᱣ ᱠᱟᱛᱮ ᱢᱟᱱᱮ ᱥᱮᱛᱟᱜ ᱥᱮᱛᱟᱜ ᱡᱚᱠᱷᱚᱱ ᱵᱮᱭᱟᱢ ᱠᱚ ᱠᱚᱨᱟᱣ ᱟᱹᱧ ᱛᱚᱠᱷᱚᱱ ᱵᱷᱟᱜᱮ ᱟᱨᱠᱤ ᱵᱩᱡᱷᱟᱹᱜ ᱵᱷᱟᱜᱮ ᱟᱨᱠᱤ ᱦᱚᱲᱢᱚ ᱵᱷᱟᱜᱮ ᱵᱩᱡᱷᱟᱹᱜᱼᱟ ᱛᱟᱨᱯᱚᱨᱮ ᱤᱧᱫᱚ ᱯᱨᱚᱛᱷᱚᱢᱚᱛᱚ ᱫᱚ ᱢᱤᱫᱴᱤᱱ ᱥᱮᱨ ᱴᱷᱮᱱ ᱵᱮᱭᱟᱢ ᱠᱚ ᱢᱟᱱᱮ ᱥᱮᱬᱟᱣ ᱠᱟᱹᱫᱤᱧ ᱵᱮᱭᱟᱢ ᱠᱮᱨᱟᱴᱮ ᱟᱨᱠᱤ ᱩᱱ ᱡᱚᱠᱷᱚᱱ ᱤᱥᱠᱩᱞ ᱚᱠᱛᱚ ᱨᱮ ᱡᱚᱠᱷᱚᱱ ᱤᱥᱠᱩᱞ ᱨᱮ ᱯᱟᱲᱦᱟᱜ ᱠᱟᱱ ᱛᱟᱦᱮᱱᱤᱧ ᱠᱮᱨᱟᱴᱮ ᱠᱮᱨᱟᱴᱮ ᱥᱮᱨ ᱮ ᱛᱟᱦᱮᱸ ᱠᱟᱱ ᱛᱤᱧᱟᱹ ᱛᱚ ᱩᱱ ᱡᱚᱠᱷᱚᱱ ᱢᱟᱱᱮ ᱵᱷᱟᱜᱮ ᱠᱮᱨᱟᱴᱮ ᱦᱚᱸ ᱥᱮᱬᱟ ᱟᱞᱮ ᱠᱟᱱ ᱛᱟᱦᱮᱱᱟᱭ ᱠᱮᱨᱟᱴᱮ ᱦᱚᱸ ᱢᱳᱴᱟᱢᱩᱴᱤ ᱵᱷᱟᱜᱮ ᱜᱮ ᱫᱟᱲᱮᱜ ᱠᱟᱱ ᱛᱟᱦᱮᱱᱤᱧ ᱛᱟᱦᱚᱞᱮ ᱚᱱᱟ ᱠᱮᱨᱟᱴᱮ ᱠᱚᱨᱟᱣ ᱠᱟᱛᱮ ᱦᱚᱸ ᱢᱟᱱᱮ ᱴᱷᱤᱠ ᱴᱷᱟᱠ ᱡᱚᱛᱚ ᱠᱤᱪᱷᱩ ᱩᱱ ᱡᱚᱠᱷᱚᱱ ᱫᱚ ᱢᱟᱱᱮ ᱛᱤ ᱡᱟᱝᱜᱟ ᱠᱚᱨᱮᱱᱟᱜ ᱚᱱᱠᱟ ᱤᱭᱟᱹ ᱠᱚ ᱥᱚᱢᱚᱥᱥᱟ ᱠᱚᱦᱚᱸ ᱠᱚ ᱫᱮᱠᱷᱟᱣ ᱵᱟᱭ ᱮᱢᱮᱜ ᱛᱟᱦᱮᱱᱟ ᱛᱟᱨᱯᱚᱨ ᱛᱟᱨᱯᱚᱨ ᱡᱚᱠᱷᱚᱱᱜᱮ ᱤᱧ ᱠᱮᱨᱟᱴᱮ ᱥᱮᱬᱟ ᱠᱤᱫᱤᱧ ᱛᱚᱠᱷᱚᱱᱜᱮ ᱟᱫᱚ ᱢᱟᱱᱮ ᱛᱤ ᱡᱟᱝᱜᱟ ᱠᱚᱦᱚᱸ ᱵᱷᱟᱜᱮ ᱵᱩᱡᱟᱹᱧ ᱟᱨᱠᱤ ᱢᱟᱱᱮ ᱵᱷᱟᱜᱮ ᱧᱚᱜ ᱯᱷᱟᱨᱱᱟ ᱥᱟᱺᱦᱤᱡ ᱟᱨ ᱛᱟᱪᱷᱟᱲᱟ ᱩᱱ ᱠᱷᱚᱱᱟᱜ ᱜᱮ ᱟᱫᱚ ᱤᱧᱫᱚ ᱢᱟᱡᱷᱮ ᱢᱟᱡᱷᱮ ᱥᱮᱛᱟᱜ ᱵᱮᱲᱟᱦᱚᱸ ᱠᱮᱨᱟᱴᱮ ᱢᱟᱱᱮ ᱠᱚᱨᱟᱣ ᱟᱹᱧ